ᱱᱚᱶᱟ ᱯᱚᱱᱚᱛᱨᱮ ᱱᱚᱶᱟ ᱯᱚᱱᱚᱛᱨᱮ ᱞᱟᱭᱼᱞᱟᱠᱪᱟᱨ ᱞᱟᱹᱜᱤᱫ ᱠᱚ ᱚᱞ ᱟᱠᱟᱫ ᱟᱭᱢᱟ ᱠᱤᱪᱷᱩ ᱵᱷᱟᱜᱮ ᱵᱷᱟᱜᱮ ᱠᱟᱛᱷᱟ ᱠᱚ ᱠᱟᱹᱢᱤ ᱠᱚ ᱪᱮᱫ ᱞᱮᱠᱟᱛᱮᱵᱚᱱ ᱞᱟᱦᱟ ᱤᱫᱤᱭᱟ ᱪᱮᱫ ᱞᱮᱠᱟᱛᱮ ᱜᱤᱫᱽᱨᱟᱹ ᱠᱚᱵᱚᱱ ᱯᱟᱲᱦᱟᱣ ᱦᱚᱪᱚ ᱫᱟᱲᱮ ᱟᱠᱚ ᱵᱚᱱ ᱦᱟᱨᱟ ᱵᱩᱨᱩ ᱫᱟᱲᱮ ᱟᱠᱚ ᱵᱚᱱ ᱚᱞᱚᱜ ᱯᱟᱲᱦᱟᱜ ᱵᱚᱱ ᱪᱮᱫ ᱫᱟᱲᱮ ᱟᱠᱚᱣᱟ ᱱᱚᱶᱟ ᱠᱚ ᱤᱭᱟᱹᱛᱮ ᱟᱭᱢᱟ ᱞᱟᱹᱴᱩ ᱞᱟᱹᱴᱩ ᱜᱚᱢᱠᱮ ᱠᱚ ᱠᱟᱹᱢᱤ ᱟᱠᱟᱫᱟᱠᱚ ᱚᱞ ᱠᱟᱫᱟ ᱠᱚ ᱩᱱᱠᱩ ᱠᱚᱫᱚ ᱯᱚᱱᱰᱤᱛ ᱨᱚᱜᱷᱩᱱᱟᱛᱷ ᱢᱩᱨᱢᱩ ᱥᱟᱹᱫᱷᱩ ᱨᱟᱢᱪᱟᱸᱫᱽ ᱩᱱᱠᱤᱱ ᱜᱮᱠᱤᱱ ᱱᱚᱶᱟ ᱫᱚᱠᱤᱱ ᱚᱞ ᱫᱚᱦᱚ ᱟᱠᱟᱫᱟ